ᱡᱚᱦᱟᱨ ᱜᱮ ᱤᱧ ᱟᱡᱚᱫᱤᱭᱟᱹ ᱵᱩᱨᱩ ᱠᱷᱚᱱᱤᱧ ᱞᱟᱹᱭᱫᱟ ᱛᱚ ᱤᱧ ᱥᱮᱨᱮᱧᱠᱚ ᱵᱟᱨᱮᱛᱮ ᱠᱤᱪᱷᱩᱧ ᱞᱟᱹᱭᱟ ᱛᱚ ᱩᱱᱟᱹᱜ ᱢᱟᱱᱮ ᱟᱞᱮ ᱟᱛᱳᱨᱮ ᱤᱧ ᱫᱟᱹᱫᱩᱵᱟ ᱛᱮᱠᱚ ᱢᱮᱱᱟᱜ ᱠᱚ ᱜᱮᱭᱟ ᱤᱧ ᱫᱟᱫᱟ ᱦᱟᱲᱟᱢ ᱫᱤᱫᱤ ᱵᱩᱰᱤ ᱛᱮᱠᱚ ᱠᱚ ᱛᱟᱦᱮᱸᱠᱟᱱ ᱜᱮᱭᱟ ᱛᱚ ᱩᱱᱠᱩ ᱠᱚᱫᱚ ᱵᱟᱹᱧ ᱧᱮᱞ ᱟᱠᱟᱫ ᱠᱚᱣᱟ ᱤᱧᱫᱚ ᱛᱚ ᱞᱟᱹᱭ ᱟᱠᱚ ᱵᱟᱵᱟ ᱛᱮᱠᱚ ᱡᱮ ᱦᱮᱸ ᱫᱩᱫᱩᱵᱟ ᱛᱮᱠᱚ ᱥᱮ ᱫᱤᱫᱤ ᱵᱩᱰᱤ ᱛᱮᱠᱚ ᱱᱚᱝᱠᱟ ᱠᱚ ᱞᱟᱹᱭᱮᱫ ᱛᱮᱦᱮᱱᱟ ᱡᱮ ᱥᱮᱨᱮᱧ ᱥᱮᱫᱟᱭ ᱥᱮᱱᱟᱜ ᱪᱮᱫᱞᱮᱠᱟ ᱢᱮᱱᱛᱮ ᱛᱚ ᱥᱮᱨᱮᱧᱠᱚ ᱚᱱᱮᱠ ᱠᱤᱪᱷᱩᱠᱚ ᱞᱟᱹᱭ ᱜᱮᱭᱟ ᱫᱚᱝ ᱞᱟᱜᱽᱲᱮ ᱵᱟᱦᱟ ᱥᱚᱦᱨᱟᱭ ᱠᱟᱨᱟᱢ ᱟᱨᱚ ᱚᱱᱮᱠ ᱠᱤᱪᱷᱩ ᱚᱱᱛᱮ ᱢᱮᱱᱟᱜᱼᱟ ᱪᱮᱫᱠᱚ ᱛᱚ ᱚᱱᱮᱠ ᱠᱤᱪᱷᱩᱠᱚ ᱥᱮᱨᱮᱧ ᱵᱟᱲᱟᱭ ᱜᱮᱭᱟ ᱛᱚ ᱤᱧᱫᱚ ᱵᱟᱹᱧ ᱵᱟᱲᱟᱭᱟ ᱥᱮᱨᱮᱧᱫᱚ ᱡᱮ ᱪᱮᱞᱠᱟᱠᱚ ᱥᱮᱨᱮᱧᱟ ᱛᱚ ᱤᱱᱟᱹᱜᱮᱧ ᱵᱟᱲᱟᱭᱟ ᱡᱮ ᱟᱞᱮ ᱫᱩᱫᱩᱵᱟ ᱛᱮᱠᱚ ᱚᱝᱠᱟᱠᱚ ᱞᱟᱹᱭ ᱵᱟᱲᱟᱭᱮᱫ ᱛᱮᱦᱮᱫ ᱟᱨ ᱜᱩᱜᱩᱵᱟᱵᱟᱼᱦᱟᱜ ᱢᱚᱪᱟᱨᱮᱧ ᱟᱡᱚᱢ ᱵᱟᱲᱟ ᱦᱟᱠᱟᱫᱟ ᱡᱮ ᱱᱚᱝᱠᱟ ᱠᱚ ᱥᱮᱨᱮᱧ ᱵᱟᱲᱟᱭᱮᱫ ᱛᱮᱦᱮᱱᱟ ᱯᱟᱹᱦᱤᱞ ᱦᱟᱯᱲᱟᱢᱠᱚ ᱟᱨ ᱥᱮᱨᱮᱧᱠᱚ ᱵᱟᱨᱮᱛᱮ ᱫᱚ ᱤᱱᱟᱹᱜ ᱜᱮᱧ ᱵᱟᱲᱟᱭᱟ ᱟᱨᱫᱚ ᱩᱱᱟᱹᱜ ᱠᱤᱪᱷᱩᱫᱚ ᱵᱟᱹᱧ ᱵᱟᱲᱟᱭᱟ ᱛᱚ ᱤᱱᱟᱹᱜ ᱜᱮ ᱤᱧᱫᱚᱧ ᱞᱟᱭ ᱫᱟᱲᱮᱭᱟᱫᱟ ᱟᱨ ᱤᱱᱟᱹᱜᱮ ᱛᱚᱵᱮ